ᱦᱳᱭ ᱞᱟᱹᱭ ᱫᱟᱲᱮᱭᱟᱹᱢᱟᱹᱧ ᱤᱧᱟᱹᱜ ᱜᱷᱟᱨᱚᱸᱡᱽ ᱨᱮ ᱤᱧ ᱪᱷᱟᱲᱟ ᱟᱭᱳ ᱵᱟᱵᱟ ᱵᱟᱨᱭᱟ ᱢᱤᱥᱨᱟᱧ ᱢᱤᱫᱴᱟᱱ ᱵᱚᱭᱦᱟ ᱢᱮᱱᱟᱜ ᱞᱮᱭᱟ ᱡᱚᱛᱚ ᱜᱮ ᱢᱤᱫ ᱴᱷᱮᱱ ᱜᱮᱞᱮ ᱛᱟᱦᱮᱱᱟ ᱱᱤᱛᱚᱜ ᱤᱧ ᱚᱲᱟᱜ ᱜᱚᱢᱠᱮ ᱥᱟᱞᱟᱜ ᱡᱚᱛᱚᱦᱚᱲ ᱟᱛᱮᱫ ᱜᱮ ᱢᱤᱫᱴᱟᱱ ᱜᱷᱟᱨᱚᱸᱡᱽ ᱨᱮᱞᱮ ᱛᱟᱦᱮᱱᱟ ᱜᱟᱛᱮ ᱠᱚ ᱵᱚᱞᱛᱮ ᱥᱠᱩᱞ ᱯᱟᱹᱴᱷᱩᱣᱟᱹ ᱥᱮ ᱤᱥᱠᱩᱞ ᱵᱤᱫᱟᱹᱞ ᱨᱮᱱ ᱜᱟᱛᱮ ᱠᱚ ᱥᱟᱞᱟᱜ ᱦᱚᱸ ᱡᱳᱜᱟᱡᱳᱜᱽ ᱦᱮᱱᱟᱜᱼᱟ ᱢᱤᱫᱴᱟᱱ ᱟᱛᱳᱨᱮ ᱛᱟᱦᱮᱱ ᱠᱷᱟᱹᱛᱤᱨ ᱛᱮ ᱱᱤᱛᱚᱜ ᱦᱚᱸ ᱩᱱᱠᱩ ᱥᱟᱞᱟᱜ ᱜᱟᱹᱦᱤᱨ ᱥᱟᱹᱜᱟᱹᱭ ᱢᱮᱱᱟᱜᱼᱟ ᱦᱩᱰᱤᱧ ᱤᱡ ᱵᱚᱭᱦᱟ ᱫᱚ ᱢᱟᱪᱮᱫ ᱠᱟᱱᱟᱭ ᱩᱱᱤ ᱦᱟᱭ ᱥᱠᱩᱞ ᱥᱮ ᱢᱟᱨᱟᱝ ᱥᱠᱩᱞ ᱨᱮᱱ ᱢᱟᱪᱮᱫ ᱠᱟᱱᱟᱭ ᱜᱚᱛᱚ ᱥᱮᱨᱢᱟ ᱜᱮ ᱠᱟᱹᱢᱤᱨᱮ ᱡᱚᱭᱮᱱ ᱟᱠᱟᱫᱟᱭ ᱫᱤᱫᱤ ᱛᱟᱹᱠᱤᱱ ᱥᱮ ᱵᱩᱦᱤᱱ ᱛᱟᱹᱠᱤᱱ ᱫᱚ ᱵᱟᱱᱟᱦᱚᱲ ᱜᱮ ᱥᱚᱝᱥᱟᱨ ᱠᱤᱱ ᱧᱟᱢ ᱠᱟᱣᱱᱟ ᱴᱷᱟᱶ ᱠᱟᱜ ᱠᱤᱱᱟ ᱟᱨ ᱜᱚᱜᱚᱼᱵᱟᱵᱟ ᱛᱟᱹᱠᱤᱱ ᱦᱚᱸ ᱠᱟᱹᱢᱤ ᱠᱷᱚᱱᱟᱜ ᱚᱯᱥᱚᱨ ᱠᱟᱛᱮᱫ ᱱᱤᱛᱚᱜ ᱫᱚ ᱚᱲᱟᱜ ᱨᱮᱜᱮ ᱢᱤᱫ ᱴᱷᱮᱱᱜᱮ ᱢᱮᱱᱟᱜ ᱞᱮᱭᱟ ᱜᱟᱛᱮ ᱠᱚ ᱥᱟᱞᱟᱜ ᱮᱱᱟᱱᱟᱜ ᱯᱚᱨᱚᱵᱽ ᱯᱩᱱᱟᱹᱭ ᱠᱚᱨᱮᱜᱮ ᱧᱟᱯᱟᱢ ᱦᱩᱭᱩᱜᱼᱟ ᱚᱱᱟ ᱪᱷᱟᱲᱟ ᱦᱟᱴ ᱵᱟᱡᱟᱨ ᱥᱮ ᱯᱟᱛᱟ ᱠᱚᱨᱮ ᱦᱚᱸ ᱢᱟᱡᱷᱮ ᱢᱚᱫᱽᱫᱷᱮ ᱧᱟᱯᱟᱢ ᱜᱮᱭᱟᱞᱮ ᱢᱟᱨᱮ ᱥᱟᱹᱜᱟᱹᱭ ᱞᱮᱠᱟᱛᱮ ᱱᱤᱛᱚᱜ ᱦᱚᱸ ᱢᱚᱱᱮᱨᱮ ᱢᱤᱞ ᱢᱮᱱᱟᱜᱼᱟ ᱵᱚᱭᱦᱟ ᱞᱮᱠᱟᱜᱮ ᱥᱟᱱᱟᱢ ᱜᱟᱛᱮ ᱠᱚ ᱥᱟᱞᱟᱜ ᱜᱮ ᱥᱟᱹᱜᱟᱹᱭ ᱢᱮᱱᱟᱜᱼᱟ